ᱱᱟᱦᱟᱜ ᱡᱮᱜᱮᱫ ᱨᱮ ᱥᱟᱱᱛᱟᱲᱤ ᱯᱟᱹᱨᱥᱤ ᱫᱚ ᱮᱴᱟᱜ ᱯᱟᱹᱨᱥᱤ ᱢᱮᱱᱮᱫ ᱦᱤᱱᱫᱤ ᱤᱝᱞᱤᱥ ᱵᱟᱝᱞᱟ ᱩᱲᱭᱟᱹ ᱟᱥᱟᱢᱤᱭᱟᱹ ᱮᱢᱟᱱ ᱮᱢᱟᱱ ᱯᱟᱹᱨᱥᱤ ᱥᱟᱞᱟᱜ ᱪᱮᱞᱮᱧᱡᱽ ᱥᱟᱶ ᱥᱟᱢᱟᱝ ᱫᱟᱯᱨᱟᱢ ᱟᱠᱟᱱᱟ ᱢᱮᱱᱛᱮ ᱤᱧ ᱫᱩᱧ ᱢᱚᱱᱮᱭᱮᱫᱟ